ᱥᱮᱨᱮᱧ ᱫᱚ ᱱᱚᱝᱠᱟ ᱧᱚᱦᱚᱲ ᱱᱚᱝᱠᱟ ᱪᱮᱦᱨᱟ ᱟᱸᱡᱚᱢᱚᱜᱼᱟ ᱟᱸᱡᱚᱢ ᱞᱮᱠᱷᱟᱱ ᱢᱚᱱᱮ ᱡᱤᱣᱤ ᱠᱚ ᱡᱤᱭᱟᱹᱲ ᱜᱚᱫᱚᱜᱼᱟ ᱟᱨᱵᱟᱝ ᱢᱚᱱᱮ ᱞᱮᱠᱷᱟᱱ ᱱᱚᱝᱠᱟ ᱦᱚᱸ ᱟᱸᱡᱚᱢ ᱜᱟᱱ ᱞᱮᱠᱷᱟᱱ ᱦᱚᱲᱢᱚ ᱨᱮ ᱱᱚᱝᱠᱟ ᱦᱤᱡᱩᱜᱼᱟ ᱢᱤᱼᱢᱤᱫ ᱫᱷᱟᱣ ᱥᱮᱨᱮᱧ ᱨᱮᱭᱟᱜ ᱢᱮᱱᱮᱫ ᱮᱢ ᱵᱩᱡᱷᱟᱹᱣ ᱞᱮᱠᱷᱟᱱ ᱫᱩᱠ ᱦᱚᱢ ᱵᱩᱡᱷᱟᱹᱣᱟ ᱟᱨ ᱢᱤᱼᱢᱤᱫᱴᱟᱝ ᱨᱮᱫᱚ ᱨᱟᱹᱥᱠᱟᱹ ᱦᱚᱢ ᱵᱩᱡᱷᱟᱹᱣᱟ ᱚᱱᱟᱠᱚ ᱟᱸᱡᱚᱢ ᱠᱟᱛᱮᱫ ᱛᱟᱭᱚᱢ ᱡᱟᱭᱦᱳᱠ ᱢᱚᱱᱮᱨᱮ ᱱᱚᱝᱠᱟ ᱦᱮᱡ ᱮᱱᱟ ᱤᱧ ᱦᱚᱧ ᱥᱮᱨᱮᱧ ᱫᱟᱲᱮᱭᱟᱜ ᱜᱮᱭᱟ ᱚᱱᱟ ᱥᱮᱨᱮᱧ ᱠᱚ ᱟᱸᱡᱚᱢ ᱠᱟᱛᱮᱫ ᱛᱟᱭᱚᱢ ᱢᱚᱱᱮ ᱠᱤᱫᱟᱹᱧ ᱡᱮ ᱦᱟᱯᱮ ᱥᱮ ᱤᱧᱦᱚᱧ ᱥᱮᱨᱮᱧᱟ ᱚᱱᱠᱟᱛᱮ ᱢᱚᱱᱮ ᱫᱚ ᱥᱮᱨᱮᱧ ᱪᱮᱛᱟᱱ ᱨᱮ ᱜᱚᱨᱚᱡᱽ ᱞᱮᱱᱟ ᱟᱨ ᱚᱱᱟ ᱥᱮᱨᱮᱧ ᱨᱮ ᱱᱚᱝᱠᱟ ᱵᱟᱦᱟ ᱥᱮᱨᱮᱧ ᱠᱚᱨᱮ ᱱᱚᱝᱠᱟ ᱪᱮᱦᱨᱟ ᱥᱮᱨᱮᱧ ᱛᱟᱦᱮᱱ ᱠᱟᱱᱟ ᱢᱮᱱᱮᱫ ᱛᱟᱦᱮᱱ ᱠᱟᱱᱟ ᱡᱟᱦᱟᱸᱭ ᱪᱮ ᱥᱮᱨᱮᱧ ᱞᱮᱠᱷᱟᱱ ᱟᱵᱚᱨᱮᱱ ᱫᱮᱵᱽ ᱜᱩᱱ ᱵᱚᱸᱜᱟᱼᱵᱩᱨᱩ ᱠᱚᱦᱚᱸ ᱠᱚ ᱟᱬᱜᱚ ᱜᱚᱫᱚᱜ ᱞᱮᱠᱟ ᱵᱩᱡᱷᱟᱹᱜᱼᱟ ᱟᱨ ᱠᱚ ᱟᱬᱜᱚᱱ ᱠᱟᱱ ᱜᱮᱭᱟ ᱡᱟᱦᱟᱸ ᱵᱚᱱ ᱢᱮᱛᱟᱜ ᱠᱟᱱᱟ ᱨᱩᱢ ᱵᱚᱸᱜᱟ ᱥᱮᱨᱮᱧ ᱩᱱᱟᱹᱜ ᱪᱮᱦᱨᱟ ᱡᱤᱣᱤ ᱦᱩᱞᱟᱹᱥᱟᱭ

ᱵᱷᱟᱵᱽᱱᱟ ᱦᱚᱸᱭ ᱵᱷᱟᱵᱽᱱᱟ ᱦᱚᱸᱭ ᱟᱹᱜᱩ ᱦᱚᱪᱚ ᱢᱮᱭᱟ ᱚᱱᱠᱟᱱ ᱞᱮᱠᱟ ᱵᱩᱡᱷᱟᱹᱜᱼᱟ ᱥᱮᱨᱮᱧ ᱛᱮ ᱥᱮᱨᱮᱧ ᱫᱚ ᱟᱹᱰᱤ ᱱᱟᱯᱟᱭ ᱵᱩᱡᱷᱟᱹᱜᱼᱟ ᱥᱮᱨᱮᱧ ᱛᱮ ᱢᱤᱫᱴᱤᱡ ᱠᱟᱹᱦᱱᱤ ᱞᱮᱠᱟ ᱦᱚᱢ ᱴᱷᱤᱠᱟᱹᱭᱟ ᱢᱤᱫᱴᱤᱡ ᱫᱩᱠ ᱟᱠᱟᱱ ᱢᱤᱫᱴᱤᱡ ᱜᱚᱡᱼᱜᱩᱨ ᱟᱠᱟᱱ ᱩᱱᱤᱭᱟᱜ ᱥᱮᱨᱮᱧ ᱞᱮᱠᱟᱛᱮ ᱩᱱᱤᱭᱟᱜ ᱦᱚᱸ ᱦᱮᱡ ᱫᱟᱲᱮᱭᱟᱜᱼᱟ ᱚᱱᱟ ᱞᱟᱹᱜᱤᱫ ᱥᱮᱨᱮᱧ ᱫᱚ ᱚᱱᱟ ᱪᱮᱛᱟᱱ ᱨᱮ ᱱᱚᱝᱠᱟᱧ ᱚᱱᱟᱧ ᱨᱤᱡᱷᱟᱹᱣ ᱟᱠᱟᱱᱟ